ᱦᱮᱸ ᱤᱧ ᱫᱚ ᱵᱟᱹᱧ ᱱᱚᱠᱨᱤᱭᱟ ᱤᱧᱫᱚᱧ ᱯᱟᱲᱦᱟᱜᱼᱟ ᱤᱧᱟᱹᱜ ᱯᱟᱲᱦᱟᱣ ᱤᱫᱤ ᱠᱟᱛᱮ ᱜᱮᱧ ᱞᱟᱹᱭᱟ ᱤᱧᱫᱚ ᱠᱟᱹᱴᱤᱡ ᱠᱷᱚᱱ ᱜᱮ ᱤᱧ ᱵᱟᱵᱟ ᱛᱟᱹᱠᱤᱱ ᱠᱟᱡᱟᱠ ᱠᱤᱱ ᱯᱟᱲᱦᱟᱣ ᱚᱪᱚᱭᱮᱫᱤᱧ ᱠᱟᱱ ᱛᱟᱦᱮᱱᱟ

ᱢᱚᱡᱽ ᱜᱮᱠᱤᱱ ᱜᱟᱭᱤᱰ ᱤᱫᱤᱧ ᱠᱟᱱ ᱛᱟᱦᱮᱸᱜᱼᱟ ᱠᱚᱱᱚ ᱚᱥᱩᱵᱤᱫᱟ ᱵᱟᱝ ᱦᱩᱭ ᱟᱠᱟᱱᱟ ᱛᱷᱚᱲᱟ ᱜᱟᱱ ᱞᱟᱹᱴᱩ ᱧᱚᱜ ᱠᱟᱛᱮ ᱠᱷᱚᱱ ᱯᱟᱸᱪ ᱵᱚᱪᱷᱚᱨ ᱵᱚᱭᱚᱥ ᱦᱩᱭᱮᱱ ᱛᱤᱧᱟ ᱛᱚᱠᱷᱚᱱ ᱤᱝᱞᱤᱥ ᱢᱤᱰᱤᱭᱟᱢ ᱨᱮᱠᱤᱱ ᱵᱷᱚᱨᱛᱤ ᱞᱤᱫᱤᱧᱟ ᱚᱸᱰᱮ ᱵᱷᱚᱨᱛᱤ ᱵᱟᱲᱟ ᱠᱟᱛᱮᱫ ᱯᱟᱲᱦᱟᱣ ᱵᱟᱲᱟ ᱠᱟᱛᱮᱫ ᱚᱸᱰᱮ ᱠᱷᱚᱱ ᱟᱵᱟᱨ ᱚᱸᱰᱮ ᱪᱟᱞᱟᱜ ᱦᱤᱡᱩᱜ ᱚᱥᱩᱵᱤᱫᱟ ᱦᱩᱭᱩᱜ ᱠᱟᱱ ᱛᱤᱧ ᱛᱟᱦᱮᱸᱫ ᱛᱮ ᱟᱵᱟᱨ ᱱᱚᱸᱰᱮ ᱴᱚᱞᱟ ᱨᱮᱜᱮ ᱯᱨᱟᱭᱢᱟᱨᱤ ᱥᱠᱩᱞ ᱨᱮ ᱠᱚ ᱵᱷᱚᱨᱛᱤ ᱠᱤᱫᱤᱧᱟ ᱤᱱᱟᱹ ᱯᱚᱨ ᱠᱟᱛᱮ ᱫᱚ ᱠᱞᱟᱥ ᱯᱷᱳᱨ ᱡᱚᱠᱷᱚᱱᱤᱧ ᱪᱟᱞᱟᱣᱱᱟ ᱛᱚᱠᱷᱚᱱ ᱤᱧ ᱞᱟᱹᱴᱩ ᱤᱥᱠᱩᱞ ᱨᱮᱧ ᱵᱷᱚᱨᱛᱤᱭᱮᱱᱟ ᱯᱷᱟᱭᱤᱵᱷ ᱠᱷᱚᱱ ᱚᱸᱰᱮ ᱠᱷᱚᱱ ᱯᱟᱲᱦᱟᱣ ᱠᱟᱛᱮᱫ ᱦᱳᱥᱴᱮᱞ ᱨᱮᱠᱚ ᱵᱷᱚᱨᱛᱤ ᱠᱤᱫᱤᱧᱟ ᱚᱸᱰᱮ ᱯᱚᱨᱤᱠᱷᱟᱧ ᱮᱢᱟᱣᱫᱟ ᱯᱚᱨᱤᱠᱷᱟ ᱮᱢ ᱵᱟᱲᱟ ᱠᱟᱛᱮᱫ ᱵᱷᱟᱞᱮ ᱜᱮ ᱨᱮᱡᱟᱞ ᱦᱩᱭᱮᱱᱟ ᱦᱳᱥᱴᱮᱞ ᱨᱮ ᱪᱟᱱᱥᱤᱧ ᱧᱟᱢ ᱠᱮᱫᱟ ᱦᱳᱥᱴᱮᱞ ᱨᱮᱜᱮᱧ ᱛᱟᱦᱮᱱ ᱠᱟᱱ ᱛᱟᱦᱮᱱᱟ ᱚᱸᱰᱮ ᱠᱷᱚᱱ ᱜᱮᱧ ᱯᱟᱲᱦᱟᱣ ᱮᱫ ᱛᱟᱦᱮᱱᱟ ᱚᱸᱰᱮ ᱠᱷᱚᱱ ᱯᱟᱲᱦᱟᱣ ᱠᱟᱛᱮ ᱡᱚᱠᱷᱚᱱ ᱤᱧᱟᱹᱜ ᱴᱮᱱ ᱠᱞᱟᱥ ᱦᱩᱭᱮᱱᱟ ᱱᱟᱭᱤᱱ ᱠᱞᱟᱥ ᱦᱩᱭᱮᱱᱟ ᱱᱟᱭᱤᱱ ᱨᱮ ᱛᱚᱠᱷᱚᱱ ᱞᱟᱹᱴᱩ ᱵᱮᱢᱟᱨ ᱦᱩᱭᱞᱮᱱ ᱛᱤᱧᱟ ᱚᱱᱟ ᱵᱮᱢᱟᱨ ᱠᱷᱚᱱ ᱤᱭᱟᱹ ᱠᱷᱟᱹᱛᱤᱨ ᱛᱮ ᱢᱤᱫ ᱵᱚᱪᱷᱚᱨᱤᱧ ᱨᱩ ᱵᱟᱫᱽ ᱞᱮᱫᱟ ᱚᱱᱟ ᱵᱟᱫᱽ ᱠᱟᱛᱮ ᱢᱤᱫ ᱵᱚᱪᱷᱚᱨ ᱵᱟᱫᱽ ᱠᱟᱛᱮ ᱤᱱᱟᱹ ᱯᱚᱨᱮᱨ ᱵᱚᱪᱷᱚᱨ ᱟᱵᱟᱨᱤᱧ ᱴᱷᱤᱠ ᱨᱩᱭᱟᱹᱲ ᱮᱱᱟ ᱛᱟᱯᱚᱨ ᱟᱵᱟᱨ ᱱᱟᱭᱤᱱ ᱠᱷᱚᱱᱤᱧ ᱵᱷᱚᱨᱛᱤᱭᱮᱱᱟ ᱵᱷᱚᱨᱛᱤ ᱠᱟᱛᱮ ᱢᱤᱫ ᱵᱚᱪᱷᱚᱨ ᱴᱮᱱ ᱨᱮ ᱯᱟᱲᱦᱟᱣ ᱠᱟᱛᱮ ᱢᱟᱫᱽᱫᱷᱚᱢᱤᱠᱤᱧ ᱯᱟᱥ ᱠᱮᱫᱟ ᱢᱟᱫᱽᱫᱷᱚᱢᱤᱠ ᱯᱟᱥ ᱠᱟᱛᱮᱫ ᱚᱸᱰᱮ ᱠᱷᱚᱱ ᱦᱚᱸ ᱚᱲᱟᱜ ᱨᱮ ᱛᱚᱠᱷᱚᱱ ᱫᱚ ᱞᱟᱹᱴᱩ ᱥᱢᱟᱴ ᱯᱷᱳᱱ ᱞᱟᱜᱟᱜᱼᱟ ᱥᱢᱟᱴ ᱯᱷᱳᱱ ᱚᱲᱟᱜ ᱨᱮ ᱵᱟᱠᱚ ᱠᱤᱨᱤᱧ ᱫᱟᱲᱮᱭᱟᱹᱧ ᱠᱟᱱ ᱠᱷᱟᱹᱛᱤᱨ ᱤᱧ ᱦᱚᱧ ᱪᱟᱞᱟᱣ ᱞᱮᱱᱟ ᱵᱟᱨᱦᱮ ᱨᱮ ᱠᱟᱹᱢᱤ ᱵᱮᱝᱞᱳᱨ ᱵᱮᱝᱞᱳᱨ ᱨᱮ ᱦᱮᱡ ᱠᱟᱛᱮ ᱨᱮᱡᱟᱞ ᱠᱚᱧ ᱧᱮᱞ ᱠᱮᱫ ᱛᱤᱧᱟ ᱡᱮ ᱢᱚᱡᱽ ᱜᱮᱧ ᱨᱮᱡᱟᱞ ᱟᱠᱟᱫᱟ ᱨᱮᱡᱟᱞ ᱯᱚᱨ ᱚᱲᱟᱜ ᱤᱧ ᱦᱮᱡ ᱮᱱᱟ ᱦᱮᱡ ᱠᱟᱛᱮ ᱟᱵᱟᱨ ᱤᱞᱮᱵᱷᱮᱱ ᱠᱷᱚᱱᱤᱧ ᱵᱚᱨᱛᱤ ᱫᱚᱲᱦᱟ ᱦᱟᱞᱟᱭᱮᱱᱟ ᱤᱞᱮᱵᱷᱮᱱ ᱠᱷᱚᱱ ᱵᱷᱚᱨᱛᱤ ᱠᱟᱛᱮᱫ ᱟᱵᱟᱨ ᱴᱩᱭᱮᱞᱵ ᱦᱚᱧ ᱯᱟᱥ ᱠᱮᱫᱟ ᱴᱩᱭᱮᱞ ᱯᱟᱥ ᱠᱟᱛᱮᱫ ᱟᱵᱟᱨ ᱠᱟᱹᱢᱤᱧ ᱪᱟᱞᱟᱣ ᱫᱚᱲᱦᱟ ᱞᱮᱱᱟ ᱚᱸᱰᱮ ᱠᱷᱚᱱ ᱦᱮᱡ ᱠᱟᱛᱮ ᱨᱮᱡᱟᱞ ᱠᱚᱧ ᱧᱮᱞ ᱠᱟᱛᱮ ᱨᱮᱡᱟᱞ ᱠᱚᱧ ᱧᱮᱞ ᱠᱮᱫᱟ ᱟᱨᱚᱧ ᱦᱮᱡ ᱮᱱᱟ ᱟᱫᱚ ᱠᱚᱞᱮᱡᱽ ᱨᱮ ᱵᱷᱚᱨᱛᱤ ᱵᱟᱲᱟ ᱠᱟᱛᱮᱫ ᱠᱤᱪᱷᱩ ᱫᱩᱨ ᱯᱟᱲᱦᱟᱣ ᱠᱟᱛᱮ ᱯᱷᱟᱥ ᱥᱮᱢᱤᱥᱴᱟᱨ ᱨᱮ ᱯᱲᱟᱦᱟᱣ ᱠᱟᱛᱮᱫ ᱱᱚᱠᱨᱤ ᱠᱩᱪ ᱤᱧ ᱵᱟᱵᱟᱣᱟᱜ ᱞᱟᱹᱴᱩ ᱵᱮᱢᱟᱨ ᱦᱩᱭᱮᱱᱟ ᱤᱱᱟᱹ ᱯᱚᱨ ᱯᱟᱲᱦᱟᱜ ᱠᱚ ᱵᱟᱹᱜᱤ ᱦᱩᱭ ᱮᱱᱟ ᱵᱟᱹᱜᱤ ᱠᱟᱛᱮᱫ ᱱᱮᱛᱟᱨ ᱫᱚ ᱠᱷᱟᱹᱞᱤ ᱠᱟᱹᱢᱤ ᱦᱩᱭᱩᱜᱼᱟ ᱟᱨ ᱡᱟᱦᱟᱱᱟᱜ ᱫᱚ ᱪᱮᱫ ᱜᱮ ᱵᱟᱹᱧ ᱪᱮᱠᱟᱭ ᱜᱮᱭᱟ